ᱤᱧᱟᱹᱜ ᱢᱚᱱᱮ ᱨᱮ ᱢᱮᱱᱟᱜ ᱢᱚᱬᱮ ᱜᱚᱴᱟᱝ ᱢᱟᱹᱦᱤᱛ ᱨᱮᱱᱟᱜ ᱧᱩᱛᱩᱢ ᱫᱚ ᱦᱩᱭᱩᱜ ᱠᱟᱱᱟ ᱜᱮᱞᱵᱟᱨ ᱢᱟᱹᱦᱤᱛ ᱟᱜᱷᱟᱲ ᱵᱚᱸᱜᱟ ᱵᱟᱨᱜᱮᱞ ᱢᱟᱹᱦᱤᱛ ᱯᱩᱥ ᱵᱚᱸᱜᱟ ᱵᱟᱨᱜᱮᱞ ᱟᱨᱮ ᱢᱟᱹᱦᱤᱛ ᱢᱟᱜᱽ ᱵᱚᱸᱜᱟ ᱛᱩᱨᱩᱭ ᱢᱟᱹᱦᱤᱛ ᱯᱷᱟᱹᱜᱩᱱ ᱵᱚᱸᱜᱟ ᱵᱟᱨᱜᱮᱞ ᱢᱚᱬᱮ ᱢᱟᱹᱦᱤᱛ ᱪᱟᱹᱛ ᱵᱚᱸᱜᱟ